ᱦᱮᱸ ᱛᱮᱦᱮᱧᱟᱜ ᱡᱮᱜᱮᱫ ᱡᱟᱠᱟᱫ ᱨᱮ ᱥᱟᱱᱛᱟᱲᱤ ᱯᱟᱹᱨᱥᱤ ᱨᱚᱨᱚᱲ ᱠᱚᱫᱚ ᱟᱭᱢᱟ ᱜᱚᱴᱟᱝ ᱪᱮᱞᱮᱧᱡᱽ ᱨᱮᱠᱚ ᱥᱟᱯᱲᱟᱣ ᱟᱠᱟᱱᱟ ᱡᱮᱞᱮᱠ ᱟᱵᱚ ᱵᱷᱟᱨᱚᱛ ᱫᱤᱥᱚᱢ ᱨᱮᱭᱟᱜ ᱡᱟᱦᱟᱸ ᱡᱮ ᱟᱴᱷᱣᱟ ᱚᱱᱩᱥᱩᱪᱤ ᱢᱮᱱᱟᱜᱼᱟ ᱚᱱᱟ ᱨᱮ ᱟᱵᱚᱣᱟᱜ ᱯᱟᱹᱨᱥᱤ ᱢᱟᱱᱮ ᱫᱚ ᱦᱩᱭᱩᱜ ᱠᱟᱱᱟ ᱥᱟᱱᱛᱟᱞᱤ ᱯᱟᱹᱨᱥᱤ ᱚᱱᱟ ᱵᱷᱟᱨᱚᱛ ᱨᱮᱱᱟᱜ ᱟᱴᱷᱣᱟ ᱚᱱᱩᱥᱩᱪᱤ ᱨᱮ ᱟᱸᱜᱚᱪ ᱟᱸᱜᱚᱪ ᱟᱠᱟᱱᱟ ᱚᱱᱟ ᱫᱚ ᱟᱵᱚ ᱥᱟᱱᱛᱟᱲ ᱠᱚ ᱞᱟᱹᱜᱤᱫ ᱟᱹᱰᱤ ᱜᱚᱨᱚᱵᱽ ᱟᱱᱟᱜ ᱠᱟᱛᱷᱟ ᱟᱨ ᱥᱟᱶᱛᱮ ᱥᱟᱱᱟᱢ ᱦᱚᱲ ᱠᱚ ᱟᱹᱰᱤ ᱜᱚᱨᱚᱵᱽ ᱜᱮᱠᱚ ᱟᱴᱠᱟᱨᱟ ᱪᱮᱫᱟᱜ ᱥᱮ ᱵᱷᱟᱨᱚᱛ ᱨᱮᱱᱟᱜ ᱟᱴᱷᱣᱤ ᱚᱱᱩᱥᱩᱪᱤ ᱨᱮ ᱡᱟᱦᱟᱸ ᱡᱮ ᱵᱟᱭᱤᱥᱴᱤ ᱵᱷᱟᱥᱟ ᱪᱮ ᱵᱟᱭᱤᱥᱴᱤ ᱯᱟᱹᱨᱥᱤ ᱜᱮ ᱱᱚᱰᱮ ᱥᱚᱢᱱᱤᱞᱤᱛ ᱢᱮᱱᱟᱜᱼᱟ ᱟᱪᱮ ᱥᱮᱞᱮᱫ ᱢᱮᱱᱟᱜ ᱟᱠᱟᱫᱟ ᱟᱨ ᱚᱱᱟ ᱢᱩᱫᱽᱨᱮ ᱟᱵᱚᱣᱟᱜ ᱡᱟᱦᱟᱸ ᱡᱮ ᱪᱤᱠᱤ ᱢᱮᱱᱟᱜᱼᱟ ᱪᱤᱠᱤ ᱥᱟᱶᱛᱮ ᱥᱟᱱᱛᱟᱞᱤ ᱯᱟᱹᱨᱥᱤ ᱨᱚᱲ ᱦᱮᱸᱪᱮ ᱚᱱᱟ ᱫᱚ ᱡᱮᱜᱮᱫ ᱡᱟᱠᱟᱫ ᱨᱮ ᱥᱟᱱᱟᱢ ᱦᱚᱲ ᱠᱚᱠᱚ ᱚᱞ ᱯᱟᱲᱦᱟᱣ ᱟᱜ ᱱᱚᱣᱟᱛᱮ ᱟᱨ ᱟᱵᱚ ᱛᱤᱱᱟᱹᱜ ᱜᱚᱨᱚᱵᱽ ᱟᱱᱟᱜ ᱠᱟᱛᱷᱟ ᱛᱤᱱᱟᱹᱜ ᱨᱟᱹᱥᱠᱟᱹ ᱟᱱᱟᱜ ᱠᱟᱛᱷᱟ ᱟᱨ ᱚᱱᱠᱟ ᱜᱮ ᱟᱭᱢᱟ ᱟᱭᱢᱟ ᱜᱚᱴᱟᱝ ᱨᱮ ᱟᱵᱚ ᱟᱵᱚ ᱟᱵᱚᱛᱮ ᱨᱚᱲ ᱦᱚᱲ ᱛᱮ ᱨᱚᱲ ᱞᱟᱹᱜᱤᱫ ᱪᱮᱞᱮᱧᱡᱽ ᱨᱮᱵᱚᱱ ᱥᱟᱯᱲᱟᱣ ᱟᱠᱟᱱᱟ